ᱦᱮᱸ ᱜᱚᱢᱠᱮ ᱡᱚᱦᱟᱨ ᱡᱚᱦᱟᱨ ᱟᱹᱞᱤᱧ ᱚᱲᱤᱥᱥᱟ ᱯᱚᱱᱚᱛ ᱠᱷᱚᱱ ᱞᱤᱧ ᱢᱮᱱᱮᱫᱼᱟ ᱟᱪᱪᱷᱟ ᱟᱹᱵᱤᱱ ᱴᱷᱮᱱ ᱱᱚᱣᱟ ᱜᱮ ᱱᱟᱦᱟᱜ ᱠᱩᱠᱞᱤ ᱵᱟᱰᱟᱭ ᱥᱟᱱᱟᱭᱮᱫ ᱞᱤᱧᱟᱹ ᱢᱮᱱᱫᱚ ᱟᱯᱮ ᱡᱷᱟᱲᱠᱷᱚᱱᱰ ᱯᱚᱱᱚᱛ ᱫᱚ ᱪᱮᱫ ᱞᱮᱠᱟ ᱵᱟᱦᱟ ᱯᱟᱨᱟᱵᱽ ᱚᱱᱟ ᱡᱟᱦᱮᱨ ᱰᱟᱝᱨᱤ ᱫᱩᱥᱢᱤ ᱢᱟᱜᱽ ᱢᱚᱬᱮ ᱱᱚᱣᱟ ᱠᱚ ᱪᱮᱫ ᱞᱮᱠᱟᱯᱮ ᱢᱟᱱᱟᱣᱮᱫ ᱛᱟᱵᱚᱱᱟ ᱡᱟᱦᱟᱸ ᱞᱮᱠᱟ ᱦᱩᱭᱮᱱᱟ ᱵᱟᱦᱟ ᱨᱮ ᱫᱟᱜ ᱵᱟᱦᱟ ᱠᱚ ᱦᱩᱭᱮᱱᱟ ᱛᱤᱱᱟᱹᱜ ᱫᱤᱱ ᱵᱚ ᱢᱟᱱᱟᱣᱮᱫᱼᱟ ᱟᱨ ᱪᱮᱫ ᱞᱮᱠᱟ ᱵᱚ ᱢᱟᱱᱟᱣᱮᱫᱼᱟ ᱮᱱᱮᱡ ᱥᱮᱨᱮᱧ ᱞᱟᱠᱪᱟᱨ ᱟᱪᱪᱷᱟ ᱟᱪᱪᱷᱟ ᱟᱪᱪᱷᱟ ᱡᱟᱱᱛᱟᱲ ᱡᱟᱱᱛᱟᱲ ᱟᱪᱪᱷᱟ ᱪᱷᱟ ᱡᱷᱟᱲᱠᱷᱚᱱᱰ ᱠᱚᱨᱮ ᱫᱚ ᱢᱟᱱᱮ ᱡᱟᱦᱮᱨ ᱰᱟᱝᱨᱤ ᱫᱚ ᱢᱟᱱᱟᱣ ᱦᱩᱭᱩᱜ ᱜᱮᱭᱟ ᱫᱩᱥᱢᱤ ᱠᱚ ᱚᱱᱟ ᱦᱩᱭᱮᱱᱟ ᱡᱚᱢ ᱥᱤᱢ ᱠᱚ ᱵᱟᱝ ᱯᱮᱲᱟ ᱠᱚᱜᱮ ᱱᱚᱣᱟ ᱠᱚᱨᱮ ᱫᱚ ᱢᱟᱱᱮ ᱟᱭᱢᱟ ᱫᱚ ᱡᱟᱹᱥᱛᱤ ᱯᱮᱲᱟ ᱠᱚᱜᱮ ᱵᱚᱱ ᱱᱮᱶᱛᱟ ᱠᱚᱣᱟ ᱥᱮ ᱱᱚᱣᱟ ᱡᱟᱹᱥᱛᱤ ᱫᱚ ᱡᱟᱹᱥᱛᱤ ᱫᱷᱟᱨᱟ ᱠᱟᱛᱮ ᱚ ᱦᱚᱸ ᱟᱪᱪᱷᱟ ᱟᱪᱪᱷᱟ ᱚᱱᱟ ᱡᱟᱦᱟᱸ ᱞᱮᱠᱟ ᱯᱟᱦᱟᱲ ᱴᱩᱥᱩ ᱯᱟᱨᱟᱵᱽ ᱢᱟᱱᱮ ᱱᱚᱣᱟ ᱦᱚᱸ ᱢᱟᱱᱮ ᱟᱵᱚᱣᱟᱜ ᱤᱭᱟᱹ ᱞᱮᱠᱟ ᱜᱮ ᱢᱟᱱᱮ ᱱᱚᱣᱟ ᱨᱮᱜᱮ ᱟᱵᱚᱣᱟᱜ ᱞᱟᱠᱪᱟᱨ ᱱᱚᱣᱟ ᱮᱱᱮᱡ ᱥᱮᱨᱮᱧ ᱱᱚᱣᱟ ᱠᱚ ᱡᱟᱹᱥᱛᱤ ᱧᱮᱞ ᱧᱟᱢᱚᱜᱼᱟ ᱵᱟᱝ ᱟᱪᱪᱷᱟ ᱮᱱᱮᱡ ᱥᱮᱨᱮᱧ ᱫᱚ ᱪᱮᱫ ᱞᱮᱠᱟ ᱰᱤᱡᱮ ᱛᱮᱜᱮ ᱥᱮ ᱱᱚᱣᱟ ᱛᱩᱢᱫᱟᱜ ᱴᱟᱢᱟᱠ ᱠᱚᱛᱮ ᱦᱚᱸ ᱡᱟᱹᱥᱛᱤ ᱫᱚ ᱦᱩᱭᱩᱜ ᱠᱟᱱ ᱜᱮᱭᱟ ᱟᱪᱪᱷᱟ ᱟᱪᱪᱷᱟ ᱟᱪᱪᱷᱟ ᱛᱩᱢᱫᱟᱜ ᱴᱟᱢᱟᱠ ᱛᱮᱜᱮ ᱥᱮ ᱵᱟᱝ ᱢᱟᱱᱮ ᱠᱚᱢ ᱫᱷᱟᱨᱟ ᱢᱟᱱᱮ ᱪᱷᱟᱛᱤᱠ ᱢᱮᱥᱟ ᱡᱟᱦᱟᱸ ᱨᱮ ᱢᱮᱱᱟᱜ ᱠᱚᱣᱟ ᱛᱩᱢᱫᱟᱜ ᱴᱟᱢᱟᱠ ᱨᱮᱭᱟᱜ ᱮᱱᱮᱡ ᱥᱮᱨᱮᱧ ᱦᱚᱸ ᱵᱮᱥ ᱜᱮ ᱦᱩᱭᱩᱜ ᱠᱟᱱᱟ ᱛᱟᱦᱮᱱ ᱫᱚ ᱟᱪᱪᱷᱟ ᱟᱪᱪᱷᱟ ᱟᱪᱪᱷᱟ ᱤᱱᱟᱹ ᱠᱷᱟᱱ ᱱᱚᱣᱟ ᱤᱭᱟᱹ ᱠᱚᱫᱚ ᱟᱵᱚ ᱫᱚ ᱚᱠᱟ ᱚᱠᱛᱚ ᱠᱚᱨᱮ ᱵᱚᱱ ᱢᱟᱱᱟᱣᱟ ᱚᱠᱟ ᱚᱠᱛᱚ ᱨᱮ ᱢᱟᱱᱮ ᱱᱟᱦᱟᱸᱜ ᱡᱟᱦᱟᱸ ᱞᱮᱠᱟ ᱡᱟᱦᱮᱨ ᱰᱟᱝᱨᱤ ᱠᱚ ᱦᱩᱭᱮᱱᱟ ᱱᱚᱣᱟ ᱡᱚᱢ ᱥᱤᱢ ᱥᱮ ᱱᱚᱣᱟ ᱤᱭᱟᱹ ᱠᱚ ᱦᱩᱭᱮᱱᱟ ᱟᱪᱪᱷᱟ ᱟᱪᱪᱷᱟ ᱟᱪᱪᱷᱟ

ᱟᱸᱜᱷᱟᱲ ᱵᱚᱸᱜᱟ ᱨᱮ ᱵᱟᱝ ᱟᱪᱪᱷᱟ ᱟᱪᱪᱷᱟ ᱟᱪᱪᱷᱟ ᱚᱱᱟᱜᱮ ᱛᱚᱵᱮ ᱵᱟᱝ ᱟᱪᱪᱷᱟ ᱟᱪᱪᱷᱟ ᱟᱪᱪᱷᱟ ᱚ ᱦᱚᱸ ᱟᱪᱪᱷᱟ ᱴᱷᱤᱠ ᱜᱮᱭᱟ ᱛᱚᱵᱮ ᱤᱱᱟᱹᱜᱮ ᱱᱟᱯᱟᱭ ᱫᱷᱟᱨᱟ ᱜᱮ ᱠᱩᱞᱤ ᱥᱟᱢᱴᱟᱣ ᱵᱟᱲᱟ ᱟᱫ ᱞᱤᱧᱟᱹ ᱛᱟᱦᱚᱞᱮ ᱚᱱᱟ ᱦᱚᱸ ᱱᱟᱦᱟᱸᱜ ᱟᱵᱚ ᱢᱤᱫ ᱫᱷᱟᱣ ᱛᱮᱜᱮ ᱢᱚᱴᱟᱢᱩᱴᱤ ᱤᱱᱟᱹ ᱠᱚᱫᱚ ᱟᱵᱚ ᱚᱲᱤᱥᱥᱟ ᱨᱮᱦᱚᱸ ᱚᱱᱠᱟ ᱢᱤᱫᱷᱟᱣ ᱫᱷᱟᱨᱟ ᱛᱮᱜᱮ ᱟᱪᱪᱷᱟ ᱟᱪᱪᱷᱟ ᱟᱪᱪᱷᱟ ᱢᱟ ᱟᱢᱥᱮᱫ ᱠᱷᱚᱱᱟᱜ ᱦᱳᱭ ᱦᱳᱭ ᱥᱮᱫᱟᱭ ᱦᱟᱯᱲᱟᱢ ᱠᱷᱚᱱ ᱦᱟᱸᱜ ᱡᱟᱦᱟᱸ ᱞᱮᱠᱟ ᱢᱟᱱᱟᱣ ᱟᱹᱜᱩ ᱟᱠᱟᱱᱟ ᱟᱪᱪᱷᱟ ᱟᱪᱪᱷᱟ ᱟᱪᱪᱷᱟ ᱤᱭᱟᱹ ᱠᱚᱫᱚ ᱤᱱᱟᱹᱠᱷᱟᱱ ᱵᱟᱦᱟ ᱡᱟᱦᱟᱸ ᱵᱚᱱ ᱢᱟᱱᱟᱣᱟ ᱢᱩᱞᱩᱜ ᱢᱚᱬᱮ ᱢᱟᱦᱟ ᱟᱨ ᱢᱤᱫᱴᱮᱱ ᱠᱩᱱᱟᱹᱢᱤ ᱱᱟᱢᱮ ᱚᱠᱟ ᱫᱷᱟᱨᱟ ᱮᱱᱟᱦᱟᱜ ᱡᱟᱹᱥᱛᱤ ᱵᱚᱱ ᱢᱟᱱᱟᱣ ᱮᱫᱟ ᱡᱟᱹᱥᱛᱤ ᱫᱚ ᱱᱟᱦᱟᱸᱜ ᱡᱟᱹᱥᱛᱤ ᱵᱷᱟᱵᱮ ᱫᱚ ᱚᱱᱟ ᱢᱩᱞᱩᱜ ᱢᱚᱬᱮ ᱢᱟᱦᱟ ᱨᱮᱜᱮ ᱵᱟᱝ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱜᱚᱢᱠᱮ ᱛᱚᱵᱮ ᱱᱟᱯᱟᱭ ᱡᱚᱦᱟᱨ ᱡᱚᱦᱟᱨ ᱴᱷᱤᱠ ᱴᱷᱤᱠ ᱴᱷᱤᱠ ᱟᱭᱢᱟ ᱡᱚᱦᱟᱨ ᱴᱷᱤᱠ